ᱟᱞᱮ ᱥᱩᱨ ᱨᱮᱭᱟᱜ ᱥᱮᱨᱣᱟ ᱵᱟᱝ ᱟᱜᱟᱢ ᱯᱚᱨᱚᱵᱽ ᱤᱭᱟᱹ ᱠᱚᱫᱚ ᱵᱤᱥᱮᱥ ᱠᱚᱨᱮ ᱵᱟᱦᱟ ᱫᱤᱥᱚᱢ ᱵᱟᱦᱟ ᱦᱩᱭᱩᱜᱼᱟ ᱚᱱᱟ ᱯᱚᱨᱚᱵᱽ ᱧᱮᱞ ᱠᱚᱜᱮ ᱞᱤᱧ ᱥᱮᱱ ᱵᱟᱲᱟ ᱟᱠᱟᱱᱟ ᱟᱨ ᱚᱸᱰᱮ ᱫᱚ ᱥᱩᱨ ᱨᱮᱱ ᱡᱟᱦᱟᱸ ᱛᱤᱱᱟᱹᱜ ᱜᱮ ᱴᱚᱞᱟ ᱯᱟᱲᱟ ᱠᱚᱨᱮᱱ ᱢᱟᱺᱡᱷᱤ ᱠᱚ ᱢᱟᱯᱟᱡᱷᱤ ᱠᱚ ᱥᱮᱱ ᱠᱟᱛᱮᱫ ᱚᱱᱟᱫᱚ ᱢᱟᱱᱟᱣ ᱦᱩᱭᱩᱜ ᱦᱩᱭᱩᱜᱼᱟ ᱚᱱᱟᱫᱚ ᱵᱟᱦᱟ ᱵᱚᱸᱜᱟ ᱨᱮᱭᱟᱜ ᱠᱩᱱᱟᱹᱢᱤ ᱤᱭᱟᱹ ᱫᱤᱱ ᱨᱮᱠᱚ ᱠᱚᱨᱟᱣᱮᱜᱼᱟ ᱱᱚᱰᱮ ᱟᱹᱰᱤ ᱟᱹᱰᱤ ᱦᱚᱲ ᱟᱨ ᱵᱟᱝ ᱴᱚᱞᱟ ᱠᱚᱨᱮᱱ ᱮᱱᱮᱡ ᱥᱮᱨᱮᱧ ᱥᱟᱶᱛᱮ ᱟᱹᱰᱤ ᱡᱟᱠ ᱡᱚᱢᱚᱠ ᱦᱩᱭᱩᱜᱼᱟ ᱵᱟᱦᱟ ᱮᱱᱮᱡ ᱚᱱᱟ ᱠᱚ ᱧᱮᱞ ᱠᱚᱜᱮᱞᱤᱧ ᱥᱮᱱ ᱠᱟᱱᱟ ᱟᱨ ᱚᱸᱰᱮ ᱫᱚ ᱱᱮᱶᱛᱟ ᱵᱟᱨᱛᱮ ᱠᱚᱜ ᱠᱚ ᱩᱱᱠᱩ ᱟᱵᱚᱨᱮᱱ ᱜᱟᱹᱠᱷᱩᱲᱤᱭᱟᱹ ᱜᱚᱢᱠᱮ ᱠᱚ ᱱᱮᱛᱟ ᱢᱚᱱᱛᱨᱤ ᱠᱚ ᱦᱮᱡ ᱠᱟᱛᱮᱫ ᱦᱚᱸᱠᱚ ᱫᱩ ᱫᱮᱞᱟ ᱧᱚᱜ ᱟᱠᱚᱣᱟ ᱤᱱᱟᱹ ᱠᱚ ᱟᱨ ᱮᱱᱮᱡ ᱥᱮᱨᱮᱧ ᱠᱚ ᱦᱩᱭᱩᱜᱼᱟ ᱛᱩᱢᱫᱟᱜ ᱴᱟᱢᱟᱠ ᱨᱟᱹᱥᱠᱟᱹ ᱛᱮ ᱟᱹᱰᱤ ᱱᱟᱯᱟᱭ ᱵᱩᱡᱷᱟᱹᱜᱼᱟ ᱟᱵᱚᱣᱟᱜ ᱥᱟᱨᱱᱟ ᱫᱷᱚᱨᱚᱢ ᱨᱮᱭᱟᱜ ᱠᱷᱮᱨᱣᱟᱞ ᱦᱚᱯᱚᱱᱟᱜ ᱵᱟᱦᱟ ᱯᱚᱨᱚᱵᱽ ᱧᱮᱞ ᱛᱮ ᱪᱷᱟᱹᱛᱤᱠ ᱠᱚᱦᱚᱸ ᱟᱹᱰᱤ ᱨᱟᱹᱥᱠᱟᱹ ᱟᱨ ᱟᱹᱰᱤ ᱡᱩᱢᱤᱫ ᱟᱹᱰᱤ ᱢᱟᱱᱟᱣ ᱯᱚᱨᱚᱵᱽ ᱯᱩᱱᱟᱹᱭ ᱨᱮᱫᱚ ᱠᱚ ᱢᱮᱱᱟ ᱟᱹᱫᱤᱵᱟᱹᱥᱤ ᱠᱚᱫᱚ ᱟᱹᱰᱤ ᱱᱟᱯᱟᱭ ᱠᱚ ᱮᱱᱮᱡ ᱥᱮᱨᱮᱧᱟ ᱵᱚᱪᱷᱚᱨ ᱨᱮ ᱢᱤᱫ ᱫᱷᱟᱣ ᱚᱱᱟ ᱠᱚ ᱧᱮᱞ ᱠᱟᱛᱮᱫ ᱜᱮ ᱟᱹᱞᱤᱧ ᱦᱚᱸ ᱟᱹᱰᱤ ᱨᱟᱹᱥᱠᱟᱹ ᱚᱱᱟ ᱠᱚ ᱧᱮᱞ ᱠᱚᱫᱚᱞᱤᱧ ᱪᱟᱞᱟᱣ ᱵᱟᱲᱟ ᱟᱠᱟᱱᱟ ᱚᱸᱰᱮ ᱥᱮᱱ ᱠᱟᱛᱮᱫ ᱡᱟᱦᱟᱸ ᱜᱮ ᱟᱵᱚᱣᱟᱜ ᱵᱚᱸᱜᱟ ᱥᱟᱨᱮᱡ ᱵᱷᱳᱜᱽ ᱠᱚᱠᱚ ᱮᱢ ᱵᱟᱲᱟ ᱟᱞᱮᱭᱟ ᱤᱱᱟᱹ ᱠᱚ ᱡᱚᱢ ᱵᱟᱲᱟ ᱠᱟᱛᱮᱫ ᱟᱹᱭᱩᱵ ᱵᱮᱲᱟ ᱫᱚ ᱱᱟᱭᱠᱮ ᱟᱹᱜᱩ ᱨᱩᱣᱟᱹᱲ ᱦᱩᱭᱩᱜᱼᱟ ᱟᱨ ᱩᱱ ᱡᱚᱠᱷᱚᱱ ᱮᱱᱮᱡ ᱮᱱᱮᱡ ᱛᱮ ᱱᱟᱭᱠᱮ ᱦᱚᱸᱞᱮ ᱤᱫᱤ ᱠᱟᱭᱟ ᱟᱨ ᱨᱩᱣᱟᱹᱲ ᱦᱚᱸ ᱚᱱᱠᱟᱜᱮ ᱮᱱᱮᱡ ᱮᱱᱮᱡ ᱛᱮ ᱱᱟᱭᱠᱮᱞᱮ ᱟᱹᱜᱩ ᱨᱩᱣᱟᱹᱲᱮᱭᱟ ᱟᱨ ᱱᱟᱭᱠᱮᱭᱟᱜ ᱨᱟᱪᱟᱨᱮ ᱟᱨ ᱵᱟᱝ ᱟᱠᱷᱲᱟ ᱨᱮ ᱮᱱᱮᱡ ᱥᱮᱨᱮᱧ ᱠᱚᱫᱚᱞᱮ ᱛᱚᱸᱜᱮ ᱫᱚᱦᱚ ᱠᱟᱜᱼᱟ